ᱯᱟᱭᱨᱟᱜ ᱫᱚ ᱟᱹᱰᱤ ᱨᱟᱹᱥᱠᱟᱹ ᱮᱱᱮᱡ ᱠᱟᱱ ᱜᱮᱭᱟ ᱜᱟᱛᱮ ᱜᱟᱯᱟᱛᱮ ᱡᱩᱫᱤ ᱟᱢ ᱜᱟᱰᱟᱛᱮᱢ ᱪᱟᱞᱟᱜᱼᱟ ᱟᱦᱟᱨ ᱠᱚᱢᱛᱮᱢ ᱪᱟᱞᱟᱜ ᱟᱹᱰᱤ ᱨᱟᱹᱥᱠᱟᱹ ᱜᱮ ᱯᱟᱭᱨᱟᱜ ᱫᱚ ᱵᱩᱡᱷᱟᱹᱜᱼᱟ ᱟᱨ ᱯᱟᱭᱨᱟ ᱞᱮᱱᱠᱷᱟᱱ ᱫᱚ ᱱᱤᱡᱮᱨᱟᱜ ᱵᱚᱰᱤ ᱦᱚᱸ ᱯᱷᱤᱴᱱᱮᱥᱚᱜᱼᱟ ᱥᱟᱥᱛᱷᱚ ᱱᱟᱯᱟᱭ ᱛᱟᱦᱮᱱᱟ ᱚᱱᱟ ᱞᱮᱠᱟᱛᱮ ᱟᱹᱰᱤ ᱨᱟᱹᱥᱠᱟᱹᱜᱮ ᱵᱩᱡᱷᱟᱹᱜᱼᱟ ᱛᱟᱨᱯᱚᱨ ᱚᱱᱟ ᱛᱟᱞᱟᱨᱮ ᱵᱤᱯᱚᱫ ᱦᱚᱸ ᱢᱮᱱᱟᱜ ᱜᱮᱭᱟ ᱡᱟᱦᱟᱸ ᱠᱮᱠᱟ ᱡᱩᱫᱤ ᱜᱟᱰᱟ ᱨᱮᱢ ᱫᱚᱱᱟ ᱫᱷᱤᱨᱤ ᱢᱮᱱᱟᱜᱼᱟ ᱩᱱᱩᱢ ᱠᱟᱛᱮᱢ ᱪᱟᱞᱟᱣ ᱞᱮᱱᱠᱷᱟᱱ ᱛᱟᱹᱠᱤᱡ ᱫᱟᱲᱮᱭᱟᱜᱼᱟ ᱮᱱᱠᱷᱟᱱ ᱚᱸᱰᱮ ᱟᱢᱮᱢ ᱟᱢᱟᱜ ᱚᱥᱩᱵᱤᱫᱷᱟ ᱦᱩᱭᱩᱜᱼᱟ ᱟᱨ ᱠᱷᱚᱪᱟ ᱠᱚ ᱛᱟᱦᱮᱱ ᱠᱷᱟᱱ ᱟᱢᱮᱢ ᱵᱟᱡᱟᱣ ᱫᱟᱲᱮᱭᱟᱜᱼᱟ ᱚᱱᱟ ᱞᱟᱹᱜᱤᱫ ᱛᱮ ᱚᱱᱟ ᱠᱚ ᱧᱮᱞ ᱠᱟᱛᱮᱫ ᱥᱮ ᱵᱟᱰᱟᱭ ᱠᱟᱛᱮᱫ ᱚᱱᱠᱟᱛᱮ ᱯᱟᱭᱨᱟᱜ ᱫᱚᱨᱠᱟᱨᱚᱜ ᱠᱟᱱᱟ ᱟᱨ ᱡᱟᱦᱟᱸ ᱨᱮ ᱫᱷᱤᱨᱤ ᱛᱮ ᱰᱮᱢ ᱠᱚ ᱛᱚᱞ ᱠᱟᱜᱼᱟ ᱵᱟᱠᱷᱟᱡ ᱤᱴᱟᱹᱛᱮ ᱚᱱᱟᱨᱮ ᱥᱮᱭᱟᱞᱚᱢ ᱛᱟᱹᱯᱩᱜ ᱠᱚᱜᱼᱟ ᱚᱱᱟᱨᱮ ᱫᱚᱱ ᱚᱠᱛᱚ ᱚᱸᱰᱮ ᱦᱚᱸ ᱮᱞ ᱦᱩᱭᱩᱜᱼᱟ ᱚᱱᱟᱨᱮ ᱵᱟᱝ ᱞᱮᱵᱮᱫ ᱠᱟᱛᱮᱫ ᱟᱨ ᱵᱟᱠᱷᱟᱡ ᱫᱚ ᱚᱸᱰᱮ ᱟᱢᱮᱢ ᱵᱷᱤᱸᱫᱟᱹᱲ ᱫᱟᱲᱮᱭᱟᱜᱼᱟ ᱵᱟᱠᱷᱟᱱ ᱫᱚ ᱸᱰᱮ ᱯᱩᱨᱟᱹ ᱡᱟᱸᱜᱟ ᱨᱟᱹᱯᱩᱫᱚᱜᱼᱟ ᱥᱮ ᱟᱢᱟᱜ ᱜᱮ ᱵᱤᱯᱚᱫ ᱦᱩᱭᱩᱜᱼᱟ ᱚᱱᱟ ᱞᱟᱹᱜᱤᱫ ᱛᱮ ᱚᱱᱟ ᱠᱷᱚᱱ ᱵᱟᱧᱪᱟᱣ ᱠᱟᱛᱮᱫ ᱟᱨ ᱢᱟᱲᱟᱝ ᱥᱮᱫ ᱩᱢᱩᱜ ᱫᱚᱨᱠᱟᱨᱚᱜᱼᱟ